ᱦᱮᱸ ᱦᱮᱸ ᱦᱮᱸ ᱢᱟᱥᱴᱟᱨ ᱜᱮ ᱢᱟᱥᱴᱟᱨ ᱜᱮᱢᱚᱠᱮ ᱢᱟᱪᱮᱫ ᱜᱚᱢᱠᱮ ᱡᱚᱦᱟᱨ ᱟᱹᱞᱤᱧ ᱫᱚ ᱱᱚᱣᱟ ᱤᱭᱟᱹ ᱡᱟᱢᱫᱟ ᱠᱷᱚᱡ ᱞᱤᱧ ᱞᱟᱹᱭᱮᱫᱼᱟ ᱡᱟᱢᱫᱟ ᱟᱹᱛᱩ ᱠᱷᱚᱱ ᱟᱫᱚ ᱟᱹᱵᱤᱱ ᱦᱮᱸ ᱟᱹᱵᱤᱱ ᱛᱚ ᱢᱟᱪᱮᱫ ᱜᱚᱢᱠᱮ ᱠᱟᱱᱟ ᱥᱮᱵᱟᱝ ᱦᱳᱭ ᱦᱳᱭ ᱩᱱᱤ ᱠᱟᱱ ᱜᱮᱭᱟᱞᱤᱧ ᱟᱫᱚ ᱮᱰᱢᱤᱥᱚᱱᱚᱜ ᱞᱟᱹᱜᱤᱫᱛᱮ ᱦᱟᱸᱜ ᱰᱮᱴ ᱦᱟᱸᱜ ᱵᱤᱱ ᱠᱩᱞᱤᱭᱟᱜ ᱵᱮᱱᱟ ᱟᱨ ᱟᱪᱪᱷᱟ ᱟᱪᱪᱷᱟ ᱦᱳᱭ ᱮᱰᱢᱤᱥᱚᱱ ᱞᱟᱹᱜᱤᱫ ᱞᱤᱧ ᱦᱮᱸ ᱡᱳᱜᱟᱡᱳᱜᱽ ᱮᱫᱟᱞᱤᱧ ᱟᱫᱚ ᱪᱮᱫ ᱪᱮᱫ ᱠᱚ ᱞᱟᱜᱟᱜᱼᱟ ᱢᱟᱥᱮ ᱞᱟᱹᱭᱵᱤᱱ ᱮᱰᱢᱤᱥᱚᱱ ᱨᱮ ᱟᱪᱪᱷᱟ ᱦᱚᱸ ᱦᱚᱸ ᱦᱚᱸ ᱟᱪᱪᱷᱟ ᱜᱟᱨᱡᱮᱱ ᱦᱚᱸ ᱞᱟᱜᱟᱜ ᱟᱠᱚ ᱟᱪᱪᱷᱟ ᱤᱱᱟᱹ ᱞᱟᱹᱜᱤᱫ ᱚᱱᱟ ᱞᱟᱹᱜᱤᱫᱛᱮ ᱜᱟᱨᱡᱮᱱ ᱫᱚᱨᱠᱟᱨ ᱵᱟᱝ ᱦᱮᱸ ᱦᱮᱸ ᱦᱮᱸ ᱚ ᱦᱳᱭ ᱚᱱᱟ ᱛᱮᱜᱮ ᱦᱮᱸ ᱟᱫᱚ ᱵᱟᱝ ᱟᱹᱞᱤᱧ ᱚᱱᱠᱟ ᱫᱚ ᱵᱟᱝᱟ ᱵᱟᱹᱞᱤᱧ ᱵᱟᱹᱜᱤᱭᱟ ᱦᱟᱸᱜ ᱯᱟᱲᱦᱟᱣ ᱯᱩᱨᱟᱹᱣ ᱠᱟᱛᱮᱫᱜᱮ ᱦᱟᱸᱜ ᱞᱤᱧ ᱟᱫᱚ ᱛᱤᱱᱟᱹᱜ ᱴᱟᱭᱤᱢ ᱵᱤᱱ ᱠᱷᱩᱞᱟᱹᱣᱮᱫᱼᱟ ᱥᱠᱩᱞ ᱫᱚ ᱥᱟᱲᱮ ᱫᱚᱥ ᱠᱷᱚᱱ ᱚ ᱦᱮᱸ ᱟᱨᱦᱚᱸ ᱢᱤᱫ ᱵᱟᱨ ᱦᱟᱸᱜ ᱢᱤᱫ ᱵᱟᱨ ᱜᱟᱛᱮ ᱦᱮᱱᱟᱜ ᱠᱚᱣᱟ ᱢᱮᱱᱮᱜᱼᱟ ᱩᱱᱠᱩ ᱦᱚᱠᱚ ᱪᱟᱞᱟᱜᱼᱟ ᱦᱟᱸᱠ ᱦᱳᱭ ᱦᱳᱭ ᱦᱳᱭ ᱦᱚᱸ ᱴᱷᱤᱠ ᱢᱟ ᱛᱚᱵᱮ